ᱟᱞᱮ ᱟᱹᱛᱩ ᱨᱮᱫᱚ ᱠᱟᱹᱴᱤᱡ ᱠᱷᱚᱱ ᱜᱤᱧ ᱧᱮᱞ ᱟᱠᱟᱫᱟ ᱵᱤᱡᱽᱞᱤ ᱢᱮᱱᱟᱜᱼᱟ ᱟᱫᱚ ᱱᱤᱭᱟᱹ ᱵᱤᱡᱽᱞᱤ ᱨᱮᱭᱟᱜ ᱠᱟᱹᱢᱤ ᱫᱚ ᱦᱩᱭᱩᱜ ᱠᱟᱱᱟ ᱥᱟᱵᱢᱟᱨᱥᱟᱞ ᱠᱚ ᱪᱟᱞᱟᱜ ᱠᱟᱱᱟ ᱪᱟᱥᱵᱟᱥ ᱠᱚ ᱦᱩᱭᱩᱜ ᱠᱟᱱᱟ ᱟᱨ ᱦᱩᱲᱩ ᱦᱩᱭᱩᱜ ᱠᱟᱱᱟ ᱜᱩᱦᱩᱢ ᱦᱩᱭᱩᱜ ᱠᱟᱱᱟ ᱟᱺᱠᱷ ᱦᱩᱭᱩᱜ ᱠᱟᱱᱟ ᱵᱤᱡᱽᱞᱤ ᱫᱟᱜ ᱛᱮ ᱟᱫᱚ ᱦᱚᱲᱟᱜ ᱟᱹᱰᱤ ᱟᱸᱴ ᱩᱯᱚᱠᱟᱨ ᱦᱩᱭᱩᱜ ᱠᱟᱱᱟ ᱟᱨ ᱚᱲᱟᱜ ᱠᱚᱨᱮ ᱯᱷᱮᱱ ᱪᱟᱞᱟᱜ ᱠᱟᱱᱟ ᱢᱳᱵᱟᱭᱤᱞ ᱪᱟᱨᱡᱚᱜ ᱠᱟᱱᱟ ᱧᱤᱫᱟᱹ ᱞᱟᱭᱤᱴ ᱡᱩᱞᱩᱜ ᱠᱟᱱᱟ ᱛᱟᱨᱯᱚᱨᱮ ᱠᱟᱨᱠᱷᱟᱱᱟ ᱠᱚ ᱪᱟᱞᱟᱜ ᱠᱟᱱᱟ ᱵᱤᱡᱽᱞᱤ ᱛᱮ ᱵᱤᱡᱽᱞᱤ ᱟᱹᱰᱤᱜᱟᱱ ᱥᱩᱵᱤᱛᱟᱭ ᱮᱢ ᱮᱫᱟ